ᱟᱵᱚᱫᱚ ᱚᱲᱟᱜ ᱫᱩᱣᱟᱹᱨ ᱥᱮᱛᱟᱜᱨᱮ ᱠᱩᱲᱤ ᱦᱚᱯᱚᱱᱟᱜ ᱠᱟᱹᱢᱤ ᱠᱟᱱᱟ ᱱᱚᱣᱟ ᱜᱩᱨᱤᱡ ᱞᱮᱣᱦᱟ ᱠᱟᱛᱮᱫ ᱜᱮᱡ ᱜᱷᱩᱨᱤᱡ ᱟᱨ ᱥᱟᱯᱟ ᱥᱟᱹᱯᱤ ᱫᱚᱦᱚ ᱞᱮᱱᱠᱷᱟᱱ ᱫᱚ ᱮᱱᱛᱮᱫ ᱥᱮ ᱱᱚᱜᱼᱚᱭ ᱡᱟᱱᱟᱢᱚᱜ ᱦᱟᱹᱵᱤᱡᱛᱮ ᱟᱵᱚᱫᱚ ᱱᱚᱣᱟᱫᱚ ᱪᱷᱩᱛᱫᱚ ᱢᱮᱴᱟᱜᱼᱟ ᱡᱟᱱᱟᱢᱚᱜ ᱦᱤᱞᱳᱜ ᱠᱷᱚᱱ ᱜᱚᱡᱚᱜᱼᱜᱩᱨᱩᱜ ᱦᱟᱹᱵᱤᱡᱛᱮ ᱱᱚᱣᱟ ᱜᱩᱨᱤᱡ ᱛᱮᱜᱮ ᱟᱵᱚᱫᱚ ᱪᱷᱩᱛ ᱫᱚᱵᱚᱱ ᱢᱮᱴᱟᱣᱟ ᱜᱮᱡ ᱜᱩᱨᱤᱡ ᱥᱟᱯᱟ ᱞᱮᱱᱠᱷᱟᱱ ᱜᱮ ᱚᱲᱟᱜ ᱫᱩᱣᱟᱹᱨᱠᱚ ᱥᱟᱯᱟ ᱥᱟᱹᱯᱤ ᱛᱟᱦᱮᱸᱞᱮᱱ ᱠᱷᱟᱱ ᱥᱮ ᱱᱤᱡᱮᱨᱦᱚᱸ ᱥᱟᱯᱟᱜᱮ ᱵᱩᱡᱷᱟᱹᱜᱼᱟ ᱡᱚᱛᱚ ᱥᱮᱫ ᱛᱮᱜᱮ ᱟᱵᱚᱣᱟᱜ ᱠᱟᱱᱟ ᱱᱚᱣᱟ ᱜᱮᱡ ᱜᱩᱨᱤᱡᱫᱚ ᱟᱵᱚ ᱟᱭᱳ ᱦᱚᱲᱟᱜ ᱠᱟᱱᱟ ᱠᱟᱹᱢᱤᱫᱚ